ᱱᱚᱛᱮ ᱫᱚ ᱟᱦᱟᱨ ᱟᱨ ᱜᱟᱰᱟ ᱫᱟᱜ ᱛᱮᱜᱮ ᱪᱟᱥ ᱜᱟᱱᱚᱜᱼᱟ ᱚᱱᱟ ᱦᱚᱸ ᱥᱮᱨᱢᱟ ᱡᱟᱹᱲᱤ ᱫᱟᱜ ᱛᱮᱦᱚᱸ ᱪᱮᱛᱟᱱ ᱪᱮᱛᱟᱱ ᱜᱮ ᱞᱚᱦᱚᱫᱚᱜᱼᱟ ᱚᱱᱟᱛᱮ ᱵᱮᱥ ᱞᱮᱠᱟ ᱪᱟᱥ ᱠᱚ ᱵᱟᱝ ᱦᱩᱭᱩᱜᱼᱟ ᱱᱚᱛᱮ ᱫᱚ ᱢᱤᱫ ᱫᱷᱟᱣ ᱜᱮ ᱪᱟᱥ ᱜᱟᱱᱚᱜᱼᱟ ᱮᱴᱟᱜ ᱥᱚᱵᱽᱡᱤ ᱠᱚᱫᱚ ᱪᱟᱥ ᱵᱟᱝ ᱦᱩᱭᱩᱜᱼᱟ ᱜᱩᱦᱩᱢ ᱟᱨ ᱫᱟᱹᱞ ᱠᱚᱫᱚ ᱪᱟᱥ ᱵᱟᱭᱜᱟᱱᱚᱜᱼᱟ ᱪᱮᱫᱟᱜ ᱥᱮ ᱱᱚᱛᱮ ᱨᱮ ᱚᱱᱠᱟᱱ ᱦᱟᱥᱟ ᱠᱚ ᱵᱟᱹᱢᱩᱜᱼᱟ ᱡᱟᱦᱟᱸᱛᱮ ᱜᱩᱦᱩᱢ ᱟᱨ ᱫᱟᱹᱞ ᱠᱚ ᱪᱟᱥ ᱜᱟᱱᱚᱜᱼᱟ ᱫᱟᱜ ᱵᱟᱝᱛᱮ ᱪᱟᱥ ᱠᱚᱦᱚᱸ ᱵᱷᱟᱹᱜᱤᱞᱮᱠᱟ ᱵᱟᱝ ᱜᱟᱱᱚᱜ ᱠᱟᱱᱟ ᱱᱚᱛᱮ ᱱᱟᱜ ᱵᱟᱹᱫᱽ ᱠᱚ ᱥᱮᱬᱟ ᱵᱟᱹᱱᱩᱜ ᱛᱮᱦᱚᱸ ᱪᱟᱥ ᱠᱚ ᱵᱟᱝ ᱜᱟᱱᱚᱜ ᱠᱟᱱᱟ ᱟᱨ ᱱᱚᱛᱮᱱᱟᱜ ᱦᱟᱥᱟ ᱫᱚ ᱰᱷᱤᱯᱟᱹ ᱜᱮᱭᱟ ᱚᱱᱟ ᱠᱟᱛᱮ ᱦᱚᱸ ᱪᱟᱥ ᱫᱚ ᱵᱟᱝ ᱦᱩᱭᱩᱜ ᱠᱟᱱᱟ ᱚᱱᱟᱛᱮ ᱱᱚᱛᱮ ᱫᱚ ᱦᱳᱲᱳ ᱠᱚᱦᱚᱸ ᱪᱟᱥ ᱠᱟᱛᱮ ᱨᱮᱦᱚᱸ ᱵᱷᱟᱹᱜᱤ ᱞᱮᱠᱟ ᱫᱚ ᱵᱟᱝ ᱦᱩᱭᱩᱜ ᱠᱟᱱᱟ ᱟᱨ ᱟᱛᱳ ᱡᱤᱱᱤᱥ ᱠᱚᱫᱚ ᱪᱟᱥᱜᱮ ᱵᱟᱭ ᱜᱟᱱᱚᱜ ᱠᱟᱱᱟ ᱚᱱᱟᱛᱮ ᱱᱚᱛᱮ ᱫᱚ ᱟᱹᱰᱤ ᱜᱮ ᱪᱟᱥ ᱞᱮᱠᱟᱛᱮ ᱦᱚᱸ ᱮᱴᱠᱮᱴᱚᱬᱮ ᱢᱮᱱᱟᱜᱼᱟ ᱡᱟᱦᱟᱸᱞᱮᱠᱟ ᱮᱴᱟᱜ ᱠᱚᱨᱮ ᱫᱚ ᱠᱮᱱᱮᱞ ᱫᱟᱜ ᱦᱚᱛᱮᱡ ᱛᱮᱦᱚᱸ ᱪᱟᱥ ᱜᱟᱱᱚᱜᱼᱟ ᱱᱚᱛᱮ ᱠᱮᱱᱮᱞ ᱠᱚᱦᱚᱸ ᱵᱟᱹᱱᱩᱜᱼᱟ ᱚᱱᱟᱛᱮ ᱪᱟᱥ ᱠᱚᱫᱚ ᱵᱟᱭ ᱜᱟᱱᱚᱜ ᱠᱟᱱᱟ ᱟᱨ ᱮᱴᱟᱜ ᱠᱚᱨᱮ ᱫᱚ ᱰᱤᱯ ᱵᱚᱨᱤᱝ ᱠᱚᱦᱚᱸ ᱢᱮᱱᱟᱜ ᱛᱮ ᱯᱷᱟᱥᱟᱞ ᱠᱚ ᱵᱷᱟᱹᱜᱤ ᱞᱮᱠᱟ ᱜᱮ ᱦᱩᱭᱩᱜᱼᱟ ᱟᱨ ᱥᱮᱨᱢᱟ ᱡᱟᱹᱲᱤ ᱫᱟᱜ ᱦᱚᱸ ᱵᱷᱟᱹᱜᱤ ᱞᱮᱠᱟ ᱦᱩᱭᱩᱜ ᱠᱷᱟᱱ ᱯᱷᱟᱥᱟᱞ ᱦᱚᱸ ᱵᱷᱟᱹᱜᱤ ᱞᱮᱠᱟ ᱜᱮ ᱦᱩᱭᱩᱜᱼᱟ